ᱦᱮᱞᱳ ᱦᱮᱸ ᱚᱠᱚᱭ ᱥᱳᱢᱱᱟᱛᱷᱮᱢ ᱞᱟᱹᱭᱮᱫᱟ ᱤᱧ ᱥᱚᱢᱤᱨᱤᱧ ᱞᱟᱹᱭᱮᱫᱟ ᱢᱮᱱᱫᱟᱹᱧ ᱡᱟᱦᱟᱸ ᱜᱟᱹᱰᱤ ᱟᱢᱟᱜ ᱵᱩᱠᱤᱝ ᱦᱩᱭ ᱞᱮᱱᱟ ᱛᱚ ᱚᱱᱟ ᱜᱟᱹᱰᱤ ᱦᱤᱡᱩᱜ ᱛᱮ ᱫᱮᱨᱤᱜ ᱠᱟᱱᱟ ᱛᱚ ᱤᱧ ᱠᱤᱱᱛᱩ ᱡᱟᱦᱟᱸ ᱡᱟᱭᱜᱟᱧ ᱪᱟᱞᱟᱜᱼᱟ ᱮᱠᱫᱚᱢ ᱟᱹᱰᱤ ᱫᱚᱨᱠᱟᱨ ᱜᱮᱛᱤᱧᱟ ᱚᱱᱟ ᱡᱟᱭᱜᱟ ᱪᱟᱞᱟᱜ

ᱩᱱᱟᱹᱜ ᱮᱢ ᱫᱮᱨᱤᱭᱮᱫᱟ ᱛᱟᱦᱚᱞᱮ ᱫᱚ ᱚᱱᱟ ᱜᱟᱹᱰᱤ ᱫᱚ ᱟᱢᱫᱚ ᱟᱞᱚᱢ ᱟᱹᱜᱩᱭᱟ ᱟᱨ ᱤᱧ ᱫᱚᱨᱠᱟᱨ ᱤᱭᱟᱹᱛᱮ ᱤᱧ ᱛᱟᱲᱟᱛᱟᱹᱲᱤ ᱩᱰᱩᱠᱚᱜ ᱠᱟᱨᱚᱱ ᱛᱮᱜᱮ ᱱᱤᱛᱟᱹᱧ ᱤᱧᱟᱹᱜ ᱜᱟᱹᱰᱤ ᱛᱤᱧ ᱪᱟᱞᱟᱜ ᱠᱟᱱᱟ